ᱦᱮᱞᱳ ᱦᱮᱸ ᱨᱮᱥᱴᱩᱨᱮᱱᱴ ᱨᱮᱧ ᱯᱷᱳᱱ ᱟᱠᱟᱫᱟ

ᱡᱚᱢᱟᱜ ᱫᱚᱨᱠᱟᱨ ᱯᱮᱠᱮᱡᱽᱤᱝ ᱵᱷᱮᱡᱟᱣᱟᱹᱧ ᱢᱮ ᱟᱨ ᱡᱚᱢᱟᱜ ᱡᱟᱛᱮ ᱞᱚᱞᱚ ᱛᱟᱦᱮᱱᱚᱜᱼᱢᱟ ᱴᱤᱯᱤᱱ ᱵᱚᱠᱥ ᱨᱮ ᱵᱷᱮᱡᱟᱣᱟᱹᱧ ᱢᱮ ᱵᱷᱮᱡᱟᱣᱟᱹᱧ ᱞᱮᱠᱷᱟᱱ ᱜᱮ ᱤᱧ ᱠᱟᱹᱣᱰᱤᱫᱚᱧ ᱮᱢᱟᱣᱟᱢᱟ ᱦᱮᱸ ᱢᱟ ᱫᱚᱦᱚᱭᱫᱟᱹᱧ